ᱫᱚ ᱱᱚᱣᱟ ᱠᱚᱨᱮᱜ ᱵᱟᱹᱱᱩᱜ ᱵᱟᱹᱱᱩᱜ ᱠᱟᱫᱟ ᱚᱱᱟᱛᱮ ᱚᱱᱟᱛᱮ ᱟᱛᱳ ᱨᱮᱫᱚ ᱜᱟᱹᱰᱭᱟ ᱱᱚᱫᱤ ᱚᱱᱟ ᱠᱚ ᱢᱮᱱᱟᱜᱼᱟ ᱚᱱᱟ ᱛᱮᱜᱮ ᱟᱞᱮ ᱫᱚ ᱠᱟᱭᱨᱟ ᱫᱟᱨᱮ ᱜᱮᱛ ᱠᱟᱛᱮ ᱚᱱᱟ ᱢᱤᱫ ᱴᱷᱮᱡ ᱛᱚᱞ ᱠᱟᱛᱮ ᱱᱚᱝᱠᱟ ᱞᱮᱠᱟ ᱵᱮᱱᱟᱣ ᱠᱟᱫᱟᱞᱮ ᱚᱱᱟ ᱛᱮᱜᱮ ᱜᱟᱹᱰᱭᱟᱹ ᱨᱮ ᱤᱫᱤ ᱠᱟᱛᱮ ᱱᱚᱣᱟ ᱥᱟᱜ ᱠᱷᱚᱱᱤᱜ ᱦᱟᱱᱟᱥᱟᱜ ᱯᱟᱨᱚᱢᱚᱜ ᱛᱮ ᱟᱨ ᱢᱟᱡᱷᱮ ᱢᱟᱡᱷᱮ ᱜᱟᱹᱰᱭᱟᱹ ᱨᱮ ᱰᱟᱹᱵᱽᱨᱟᱹᱜ ᱥᱚᱢᱚᱭ ᱚᱱᱟ ᱛᱟᱞᱟᱨᱮ ᱤᱫᱤ ᱠᱟᱛᱮ ᱯᱟᱭᱨᱟ ᱥᱚᱢᱚᱭ ᱚᱱᱟ ᱠᱷᱚᱡ ᱫᱚᱱ ᱠᱟᱛᱮ ᱯᱟᱭᱨᱟ ᱥᱚᱢᱚᱭ ᱞᱟᱸᱜᱟᱭᱮᱱᱟᱞᱮ ᱟᱨ ᱫᱮᱡᱚᱜ ᱟᱞᱮ ᱚᱱᱟᱜᱮ ᱱᱚᱣᱟ ᱠᱚᱨᱮᱜ ᱥᱟᱨᱯᱤᱝ ᱵᱟᱹᱱᱩᱜ ᱠᱟᱫᱟ ᱤᱱᱟᱹ ᱛᱮᱜᱮ ᱠᱟᱭᱨᱟ ᱫᱟᱨᱮ ᱞᱮ ᱵᱮᱱᱟᱣ ᱠᱟᱫᱟ